ᱡᱳᱜᱽ ᱵᱮᱭᱟᱢ ᱪᱟᱞᱟᱜ ᱛᱟᱭᱚᱢ

ᱟᱨ ᱦᱚᱲᱢᱚ ᱦᱟᱹᱥᱩ ᱥᱮ ᱟᱡᱟᱨ ᱵᱤᱢᱟᱨᱠᱚ ᱵᱟᱝ ᱧᱟᱢᱚᱜᱼᱟ ᱟᱨ ᱢᱚᱱᱮᱠᱚ ᱟᱹᱰᱤᱜᱮ ᱯᱷᱩᱨᱛᱤ ᱵᱩᱡᱷᱟᱹᱜᱼᱟ ᱫᱤᱱᱟᱹᱢ ᱦᱤᱞᱳᱜ ᱡᱳᱜᱽ ᱵᱮᱭᱟᱢ ᱞᱮᱠᱷᱟᱱ ᱦᱚᱲᱢᱚ ᱨᱮᱱᱟᱜ ᱢᱟᱭᱟᱝᱦᱚᱸ ᱱᱟᱯᱟᱭᱛᱮ ᱫᱟᱹᱲᱟ ᱟᱨ ᱦᱚᱲᱢᱚᱠᱚ ᱡᱤᱭᱟᱹᱲᱜᱮ ᱛᱟᱦᱮᱱᱟ